ᱦᱮᱸ ᱤᱧᱫᱩᱧ ᱠᱩᱥᱤ ᱟᱠᱚᱣᱟ ᱫᱩᱲᱤ ᱦᱟᱸᱠᱩ ᱵᱩᱢᱵᱩᱡᱽ ᱦᱟᱹᱠᱩ ᱨᱩᱲᱠᱩ ᱦᱟᱹᱠᱩ ᱪᱮᱝ ᱦᱟᱹᱠᱩ ᱢᱟᱛᱠᱚᱢ ᱦᱟᱹᱠᱩ ᱜᱟᱹᱲᱟᱹᱭ ᱦᱟᱹᱠᱩ ᱯᱩᱴᱷᱤ ᱦᱟᱹᱠᱩ ᱤᱪᱟᱹᱜ ᱦᱟᱹᱠᱩ ᱱᱩᱝᱠᱩ ᱠᱚ ᱟᱹᱰᱤᱧ ᱠᱩᱥᱤ ᱟᱠᱚᱣᱟ ᱟᱨ ᱦᱚᱲ ᱠᱚᱫᱚ ᱥᱟᱫᱷᱟᱨᱚᱱ ᱦᱚᱲ ᱠᱚᱫᱚ ᱠᱚ ᱠᱩᱥᱤ ᱟᱠᱚᱣᱟ ᱥᱳᱞ ᱦᱟᱹᱠᱩ ᱨᱩᱭ ᱦᱟᱹᱠᱩ ᱠᱟᱛᱞᱟ ᱦᱟᱹᱠᱩ ᱵᱳᱣᱟᱲ ᱦᱟᱹᱠᱩ ᱡᱤᱭᱟᱹᱞ ᱦᱟᱹᱠᱩ ᱟᱭᱢᱟ